ᱦᱚᱲᱢᱚ ᱥᱟᱶᱟᱨ ᱞᱟᱹᱜᱤᱫ ᱯᱟᱭᱨᱟᱜ ᱠᱚᱫᱚ ᱟᱹᱰᱤᱜᱮ ᱡᱟᱹᱨᱩᱲᱟ ᱟᱨ ᱤᱧᱦᱚᱧ ᱯᱟᱣᱨᱟ ᱵᱟᱲᱟ ᱟᱠᱟᱱ ᱜᱮᱭᱟ ᱯᱟᱭᱨᱟᱜ ᱯᱟᱭᱨᱟᱜ ᱥᱩᱢᱟᱹᱭ ᱫᱚ ᱥᱟᱸᱦᱮᱫ ᱠᱚᱫᱚ ᱥᱟᱢᱲᱟᱜ ᱜᱮᱭᱟ